ᱤᱧᱟᱹᱜ ᱩᱭᱦᱟᱹᱨ ᱞᱮᱠᱟᱛᱮ ᱢᱤᱫᱴᱟᱹᱱ ᱚᱱᱚᱬᱦᱮ ᱡᱟᱦᱟᱸ ᱫᱚᱧ ᱚᱞ ᱞᱮᱫᱟ ᱵᱤᱨᱫᱟᱹᱜᱟᱲ ᱨᱮ ᱯᱟᱲᱦᱟᱜ ᱚᱠᱛᱚ ᱚᱱᱟ ᱫᱚ ᱢᱤᱫᱴᱟᱱ ᱥᱟᱸᱫᱮᱹᱥ ᱞᱮᱠᱟᱛᱮ ᱛᱟᱦᱮᱸ ᱠᱟᱱᱟ ᱩᱱ ᱡᱚᱠᱷᱚᱱᱤᱧ ᱚᱞ ᱞᱮᱫᱟ ᱚᱞ ᱥᱚᱢᱚᱭ ᱢᱟ ᱚᱱᱠᱟ ᱩᱱᱟᱹᱜ ᱵᱷᱟᱹᱜᱤ ᱵᱟᱧ ᱵᱩᱡᱷᱟᱹᱣ ᱞᱮᱫᱟ ᱢᱮᱱᱠᱷᱟᱱ ᱡᱚᱠᱷᱚᱱ ᱚᱞ ᱦᱩᱭ ᱠᱟᱛᱮᱫ ᱚᱱᱟ ᱦᱚᱲᱠᱚ ᱥᱟᱢᱟᱝ ᱨᱮᱧ ᱩᱯᱮᱞ ᱠᱮᱫᱟ ᱩᱱ ᱡᱚᱦᱚᱜ ᱚᱱᱟ ᱫᱚ ᱟᱹᱰᱤᱜᱮ ᱱᱟᱯᱟᱭ ᱟᱹᱰᱤᱜᱮ ᱵᱷᱟᱜᱮ ᱛᱟᱦᱮᱸ ᱠᱟᱱᱟ ᱚᱱᱟ ᱯᱟᱲᱦᱟᱣ ᱞᱟᱹᱜᱤᱫ ᱦᱚᱲ ᱫᱚ ᱟᱹᱰᱤ ᱟᱸᱴ ᱠᱚ ᱠᱩᱥᱤᱭᱟᱜᱼᱟ ᱟᱨ ᱱᱚᱣᱟ ᱠᱩᱥᱤᱭᱟᱠᱟᱜ ᱛᱟᱦᱮᱸᱫ ᱛᱮ ᱚᱱᱟ ᱤᱭᱟᱹ ᱛᱮᱜᱮ ᱤᱧᱠᱚ ᱤᱧ ᱴᱷᱮᱱ ᱵᱟᱨ ᱵᱟᱨ ᱟᱹᱰᱤ ᱜᱚᱴᱟᱝ ᱪᱤᱴᱷᱤ ᱥᱟᱠᱟᱢ ᱦᱚᱸᱠᱚ ᱠᱩᱞ ᱞᱮᱫᱟ ᱡᱟᱦᱟᱸ ᱛᱮ ᱤᱧ ᱥᱟᱨᱦᱟᱣᱤᱧ ᱧᱟᱢ ᱟᱠᱟᱫᱟ ᱟᱫᱚ ᱚᱱᱠᱟ ᱞᱮᱠᱟᱛᱮ ᱚᱞ ᱫᱚ ᱞᱮᱛᱟᱲ ᱜᱤᱧ ᱚᱞ ᱤᱫᱤ ᱠᱮᱫᱟ ᱟᱨ ᱟᱹᱰᱤ ᱵᱷᱟᱹᱜᱤ ᱟᱹᱰᱤ ᱱᱟᱯᱟᱭ ᱚᱞ ᱚᱞᱛᱮ ᱚᱱᱠᱟ ᱜᱤᱧ ᱥᱮᱬᱟ ᱤᱫᱤ ᱠᱮᱫᱟ